ᱯᱮᱱ ᱠᱟᱨᱰ ᱨᱮ ᱤᱧ ᱧᱩᱛᱩᱢ ᱵᱚᱫᱚᱞ ᱥᱟᱱᱟᱧ ᱠᱟᱱᱟ ᱦᱮᱞᱳ ᱯᱮᱱ ᱠᱟᱨᱰ ᱨᱮ ᱤᱧᱟᱹᱜ ᱧᱩᱛᱩᱢ ᱵᱷᱩᱞ ᱟᱠᱟᱱᱟ ᱤᱧ ᱚᱱᱟ ᱧᱩᱛᱩᱢ ᱵᱚᱫᱚᱞ ᱥᱟᱱᱟᱧ ᱠᱟᱱᱟ ᱤᱧ ᱨᱟᱢᱩ ᱢᱟᱡᱷᱤ ᱵᱚᱫᱚᱞ ᱛᱮ ᱨᱟᱢᱩ ᱦᱮᱢᱵᱨᱚᱢᱟᱹᱧ ᱚᱱᱟ ᱤᱫᱤ ᱠᱟᱛᱮ ᱪᱮᱫ ᱞᱮᱠᱟ ᱦᱩᱭᱩᱜᱼᱟ ᱟᱨ ᱛᱤᱱᱟᱹᱜ ᱛᱤᱱᱟᱹᱜ ᱜᱚᱲᱚ ᱠᱚ ᱵᱟᱝ ᱠᱟᱹᱣᱰᱤ ᱠᱚ ᱠᱷᱚᱨᱚᱪᱚᱜᱼᱟ ᱚᱱᱟ ᱤᱫᱤ ᱠᱟᱛᱮ ᱟᱹᱞᱤᱧ ᱞᱟᱹᱭ ᱟᱹᱞᱤᱧ ᱵᱤᱱ ᱟᱨ ᱛᱤᱱᱟᱹᱜ ᱫᱤᱱ ᱵᱷᱤᱛᱨᱤ ᱨᱮ ᱱᱚᱣᱟ ᱨᱮᱱᱟᱜ

ᱟᱯᱰᱮᱴ ᱞᱤᱧ ᱧᱟᱢ ᱫᱟᱲᱮᱭᱟᱜᱼᱟ ᱟᱨ ᱛᱤᱱᱟᱹᱜ ᱫᱤᱱ ᱵᱷᱤᱛᱨᱤ ᱨᱮ ᱚᱱᱟ ᱟᱹᱞᱤᱧ ᱴᱷᱮᱱ ᱚᱠᱟ ᱞᱮᱠᱟᱛᱮ ᱥᱮᱴᱮᱨᱚᱜᱼᱟ ᱵᱟᱭ ᱯᱳᱥᱴ ᱛᱮ ᱡᱮ ᱚᱠᱟ ᱞᱮᱠᱟᱛᱮ ᱟᱹᱞᱤᱧ ᱴᱷᱮᱱ ᱥᱮᱴᱮᱨᱚᱜᱼᱟ ᱚᱱᱟ ᱵᱤᱥᱚᱭ ᱛᱮ ᱟᱹᱞᱤᱧ ᱡᱚᱲᱟᱣᱟᱞᱤᱧ ᱵᱤᱱ ᱚᱱᱟ ᱤᱫᱤ ᱠᱟᱛᱮ ᱞᱤᱧ ᱠᱩᱞᱤ ᱟᱠᱟᱫ ᱵᱤᱱᱟ

ᱯᱮᱱ ᱠᱟᱨᱰ ᱨᱮᱫᱚ

ᱵᱮᱵᱚᱦᱟᱨᱚᱜᱼᱟ ᱛᱤᱱᱟᱹᱜ ᱤᱭᱟᱹ ᱠᱷᱟᱱ ᱛᱤᱱᱟᱹᱜ ᱛᱤᱱᱟᱹᱜ ᱵᱮᱞᱮᱱᱥ ᱠᱷᱟᱱ ᱯᱮᱱ ᱠᱟᱨᱰ ᱫᱚᱨᱠᱟᱨᱚᱜᱼᱟ ᱚᱱᱟ ᱠᱚ ᱰᱤᱴᱮᱞᱥ ᱞᱟᱹᱭ ᱟᱹᱞᱤᱧ ᱵᱤᱱ ᱚᱱᱟᱛᱮ ᱟᱹᱵᱤᱱ ᱴᱷᱮᱱ ᱞᱤᱧ ᱠᱚᱞ ᱟᱠᱟᱫᱼᱟ